ᱡᱮᱥᱮᱠᱤ ᱧᱮᱞᱚᱜᱼᱟ ᱵᱟᱦᱟ ᱵᱟᱦᱟ ᱛᱮ ᱟᱵᱚ ᱫᱚᱵᱚᱱ ᱯᱩᱡᱟᱹᱭᱟ ᱵᱟᱦᱟ ᱫᱚ ᱦᱩᱭᱩᱜ ᱠᱟᱱᱟ ᱢᱤᱫᱴᱮᱱ ᱯᱚᱨᱚᱵᱽ ᱥᱮ ᱢᱤᱫᱴᱮᱱ ᱢᱟᱱᱟᱣ ᱨᱮᱭᱟᱜ ᱯᱚᱨᱚᱵᱽ ᱢᱟᱱᱟᱣ ᱨᱮᱭᱟᱜ ᱢᱤᱫᱴᱮᱱ ᱵᱚᱸᱜᱟ ᱨᱮᱭᱟᱜ ᱡᱮᱥᱮᱠᱤ ᱟᱵᱚ ᱫᱟᱨᱮ ᱠᱷᱚᱱ ᱜᱮ ᱡᱚ ᱯᱷᱚᱞ ᱟᱭᱢᱟ ᱠᱤᱪᱷᱩ ᱵᱚᱱ ᱧᱟᱢᱫᱟ ᱚᱱᱟ ᱫᱚ ᱵᱟᱦᱟ ᱚᱠᱛᱚ ᱫᱚ ᱩᱱᱤ ᱵᱟᱦᱟ ᱵᱚᱸᱜᱟ ᱵᱚᱱ ᱯᱩᱡᱟᱹᱣᱟᱭᱟ ᱟᱨ ᱡᱚᱠᱷᱚᱱ ᱧᱮᱞᱟᱵᱚᱱ ᱫᱟᱨᱮ ᱠᱚ ᱵᱟᱝ ᱦᱩᱭᱩᱜᱼᱟ ᱦᱩᱲᱩ ᱫᱟᱨᱮ ᱠᱚ ᱥᱮ ᱪᱟᱥ ᱵᱟᱥ ᱵᱟᱝ ᱦᱩᱩᱭᱩᱜ ᱛᱟᱵᱚᱱᱟ ᱟᱹᱰᱤ ᱠᱷᱚᱨᱟ ᱦᱩᱭᱩᱜᱼᱟ ᱟᱵᱚᱥᱮᱫ ᱛᱚᱠᱷᱚᱱ ᱩᱱ ᱥᱚᱢᱚᱭ ᱫᱚ ᱠᱟᱨᱟᱢ ᱠᱚ ᱠᱟᱨᱟᱢ ᱵᱚᱸᱜᱟᱣᱟᱭᱟ ᱠᱚ ᱠᱟᱨᱟᱢ ᱵᱚᱸᱜᱟ ᱠᱚ ᱯᱩᱡᱟᱹᱣᱟᱭᱟ ᱩᱱᱤ ᱠᱚ ᱠᱩᱥᱤ ᱦᱚᱪᱚᱭᱮᱭᱟ ᱠᱚ ᱡᱟᱛᱮ ᱟᱵᱚ ᱱᱤᱭᱟᱹ ᱫᱷᱟᱹᱨᱛᱤ ᱥᱮ ᱡᱟᱛᱮ ᱪᱟᱥ ᱵᱟᱥ ᱵᱷᱟᱜᱮ ᱦᱩᱭᱩᱜ ᱛᱟᱵᱚᱱ ᱫᱷᱟᱹᱨᱛᱤ ᱥᱚᱵᱩᱡᱚᱜ ᱦᱟᱹᱨᱭᱟᱹᱲᱚᱜ ᱚᱱᱟ ᱠᱷᱟᱹᱛᱤᱨ ᱛᱮ ᱩᱱᱤ ᱠᱟᱨᱟᱢ ᱵᱚᱸᱜᱟ ᱠᱚ ᱯᱩᱡᱟᱹᱣᱟᱭᱟ ᱱᱚᱣᱟ ᱜᱮ